ᱵᱟᱵᱟ ᱛᱤᱞᱠᱟᱹ ᱢᱩᱨᱢᱩ ᱡᱟᱦᱟᱸ ᱫᱚ ᱵᱟᱵᱟ ᱛᱤᱞᱠᱟᱹ ᱢᱟᱹᱡᱷᱤ ᱟᱨ ᱵᱟᱵᱟ ᱧᱩᱛᱩᱢ ᱛᱮᱦᱚᱸ ᱵᱚ ᱵᱟᱰᱟᱭᱮ ᱠᱟᱱᱟ ᱩᱱᱠᱤᱱᱟᱜ ᱡᱟᱱᱟᱢ ᱫᱚ ᱛᱤᱞᱟᱹᱠᱯᱩᱨ ᱟᱛᱳᱨᱮ ᱦᱩᱭ ᱞᱮᱱᱟ ᱮᱜᱟᱨᱚ ᱯᱷᱮᱣᱨᱟᱨᱤ ᱥᱚᱛᱨᱚ ᱥᱚ ᱯᱚᱪᱟᱥ ᱨᱮ ᱩᱱᱠᱤᱱ ᱫᱚ ᱟᱵᱚ ᱥᱟᱱᱛᱟᱲ ᱡᱟᱹᱛᱤ ᱨᱮᱱᱤᱡ ᱡᱚᱛᱚ ᱠᱷᱚᱱ ᱮᱛᱚᱦᱚᱵ ᱯᱩᱨᱜᱟᱹᱞ ᱧᱮᱯᱮᱫ ᱜᱮ ᱛᱟᱦᱮᱸ ᱠᱟᱱᱟ ᱩᱱ ᱡᱚᱦᱚᱜ ᱫᱚ ᱤᱝᱨᱮᱡᱽ ᱠᱚᱣᱟᱜ ᱟᱹᱰᱤ ᱥᱚᱠᱛᱚ ᱥᱟᱥᱚᱱ ᱛᱟᱦᱮᱸ ᱞᱮᱱᱟ ᱟᱵᱚᱣᱟᱜ ᱫᱤᱥᱚᱢ ᱨᱮ ᱢᱮᱱᱠᱷᱟᱱ ᱩᱱᱠᱩ ᱫᱚ ᱟᱵᱚᱣᱟᱜ ᱪᱟᱥ ᱵᱚᱱ ᱠᱷᱚᱡ ᱡᱟᱦᱟᱸ ᱜᱮ ᱪᱟᱥ ᱨᱮᱭᱟᱜ ᱡᱟᱦᱟᱸ ᱛᱤᱱᱟᱹᱜ ᱠᱟᱛᱮᱫ ᱵᱚᱱ ᱧᱟᱢᱟ ᱚᱱᱟ ᱦᱚᱸᱠᱚ ᱟᱫᱷᱟ ᱠᱚ ᱤᱫᱤᱭᱟ ᱵᱟᱠᱷᱟᱱ ᱡᱚᱛᱚ ᱠᱚ ᱤᱫᱤ ᱛᱟᱦᱮᱸᱫ ᱟᱨ ᱟᱹᱰᱤ ᱥᱚᱠᱛᱚ ᱠᱚ ᱠᱷᱟᱴᱟᱣ ᱦᱚᱪᱚ ᱵᱚᱱᱟ ᱛᱟᱦᱮᱸᱫ ᱠᱟᱹᱢᱤ ᱦᱚᱪᱚ ᱵᱚᱱᱟ ᱠᱚ ᱛᱟᱦᱮᱸᱫ ᱟᱨ ᱯᱩᱭᱥᱟᱹ ᱦᱚᱸ ᱵᱟᱠᱚ ᱮᱢᱚᱜ ᱛᱟᱦᱮᱸᱫ ᱟᱨ ᱟᱹᱰᱤ ᱞᱟᱪᱟᱨ ᱵᱚ ᱛᱟᱦᱮᱸ ᱞᱮᱱᱟ ᱩᱱ ᱡᱚᱦᱚᱜ ᱟᱵᱚ ᱪᱮᱫ ᱦᱚᱸ ᱵᱟᱵᱚ ᱪᱮᱠᱟ ᱫᱟᱲᱮᱭᱟᱜᱼᱟ ᱪᱮᱫ ᱞᱟᱹᱜᱤᱫ ᱪᱮᱫ ᱦᱚᱸ ᱵᱟᱵᱚ ᱪᱮᱠᱟ ᱫᱟᱲᱮᱭᱟᱜ ᱛᱟᱦᱮᱱ ᱪᱮᱫ ᱞᱟᱹᱜᱤᱫ ᱟᱵᱚ ᱟᱵᱚᱫᱚ ᱥᱩᱫᱷᱩ ᱟᱵᱚ ᱨᱮᱸᱜᱮᱡ ᱵᱚᱱ ᱛᱟᱦᱮᱸ ᱞᱮᱱᱟ ᱪᱟᱥ ᱵᱟᱥ ᱛᱮ ᱡᱟᱦᱟᱸ ᱧᱟᱢᱚᱜ ᱛᱟᱦᱮᱸᱫ ᱚᱱᱟ ᱛᱮᱜᱮ ᱵᱚ ᱡᱤᱵᱚᱱ ᱠᱚᱵᱚ ᱞᱟᱡ ᱠᱚᱵᱚ ᱯᱮᱨᱮᱡᱚᱜ ᱠᱟᱱᱟ ᱛᱟᱦᱮᱸᱫ ᱟᱨ ᱟᱹᱰᱤ ᱥᱚᱠᱛᱚ ᱠᱚ ᱠᱷᱟᱴᱟᱣ ᱵᱮᱱ ᱛᱟᱦᱮᱸᱫ ᱠᱷᱟᱴᱟᱣ ᱵᱚᱱᱟ ᱛᱟᱦᱮᱸᱫ ᱠᱚ ᱚᱱᱟ ᱠᱚ ᱧᱮᱞᱛᱮ ᱵᱟᱵᱟ ᱛᱤᱞᱠᱟᱹ ᱢᱟᱹᱡᱷᱤ ᱫᱚ ᱟᱹᱰᱤ ᱨᱟᱹᱜᱤᱭ ᱵᱩᱡᱷᱟᱹᱣ ᱠᱮᱫᱟᱭ ᱟᱨ ᱤᱝᱨᱮᱡᱽ ᱠᱚ ᱥᱟᱶᱮ ᱛᱟᱯᱟᱢᱮᱱᱟ ᱚᱱᱠᱟ ᱜᱮ ᱢᱤᱫᱴᱤᱡ ᱞᱤᱰᱟᱨ ᱛᱟᱠᱚ ᱛᱟᱦᱮᱸ ᱞᱮᱱᱟ ᱡᱟᱦᱟᱸᱭ ᱧᱩᱛᱩᱢ ᱫᱚ ᱫᱚ ᱠᱤᱞᱤᱵᱤᱞᱮᱱᱰ ᱟᱜᱚᱥᱛᱟ ᱛᱟᱦᱮᱸ ᱞᱮᱱᱟ ᱟᱫᱚ ᱩᱱᱤᱜᱮ ᱩᱱᱤᱠᱜᱮ ᱵᱟᱵᱟ ᱛᱤᱞᱠᱟᱹ ᱢᱟᱹᱡᱷᱤ ᱛᱩᱧ ᱠᱟᱛᱮᱫ ᱜᱚᱡ ᱠᱮᱫᱮᱭᱟ ᱛᱟᱦᱮᱸ ᱮᱱᱠᱷᱟᱱ ᱡᱟᱦᱟᱸ ᱛᱤᱱᱟᱹᱜ ᱤᱝᱨᱮᱡᱽ ᱠᱚ ᱛᱟᱦᱮᱸ ᱞᱮᱱᱟ ᱩᱱᱠᱩ ᱡᱚᱛᱚ ᱠᱚ ᱨᱟᱹᱜᱤᱭᱮᱱᱟ ᱟᱨᱠᱚ ᱢᱮᱱ ᱠᱮᱫᱟ ᱡᱮ ᱩᱱᱤᱜᱮ ᱥᱟᱵ ᱟᱹᱜᱩᱭ ᱮᱭᱟᱵᱚ ᱟᱨ ᱵᱚ ᱜᱚᱡᱮᱭᱟ ᱮᱱᱠᱷᱟᱱ ᱫᱚ ᱵᱟᱵᱟ ᱛᱤᱞᱠᱟᱹ ᱢᱟᱹᱡᱷᱤ ᱫᱚ ᱚᱸᱰᱮ ᱠᱷᱚᱡ ᱚᱱᱟ ᱴᱚᱞᱟ ᱠᱷᱚᱱ ᱫᱚ ᱵᱩᱨᱩ ᱵᱩᱨᱩ ᱥᱮᱫ ᱫᱟᱨᱮ ᱥᱮᱫ ᱨᱮ ᱛᱟᱦᱮᱸ ᱪᱟᱞᱟᱣ ᱮᱱᱟ ᱪᱮᱫ ᱴᱚᱞᱟ ᱥᱮᱫ ᱫᱚ ᱵᱟᱹᱧ ᱛᱟᱦᱮᱱᱟ ᱮᱱᱠᱷᱟᱱ ᱚᱱᱛᱮ ᱨᱮᱠᱚ ᱩᱠᱩ ᱵᱟᱲᱟᱭᱮ ᱠᱟᱱᱟ ᱛᱟᱦᱮᱸᱫ ᱟᱫᱚ ᱤᱝᱨᱮᱡᱽ ᱠᱚᱠᱚ ᱢᱮᱛᱟᱜ ᱠᱚᱣᱟ ᱴᱚᱞᱟ ᱨᱮᱱ ᱦᱚᱲ ᱠᱚ ᱟᱛᱳ ᱨᱮᱱ ᱦᱚᱲᱠᱚ ᱪᱮ ᱵᱟᱝᱼᱟ ᱟᱯᱮ ᱩᱱᱤᱭᱟᱜ ᱴᱷᱟᱶ ᱞᱟᱹᱭᱟᱹᱧ ᱯᱮ ᱪᱮ ᱚᱠᱟᱨᱮ ᱢᱮᱱᱟᱭᱟ ᱞᱟᱹᱭᱟᱞᱮ ᱯᱮ ᱮᱱᱠᱷᱟᱱ ᱫᱚ ᱟᱞᱮ ᱞᱮ ᱧᱟᱢ ᱩᱰᱩᱠᱮᱭᱟ ᱟᱯᱮ ᱠᱤ ᱡᱟᱦᱟᱸ ᱛᱤᱱᱟᱹᱜ ᱯᱩᱭᱥᱟᱹ ᱪᱟᱹᱦᱤ ᱩᱱᱟᱹᱜ ᱞᱮ ᱮᱢᱟ ᱯᱮᱭᱟ ᱟᱫᱚ ᱟᱵᱚ ᱦᱚᱲ ᱜᱮᱵᱚ ᱞᱟᱹᱭ ᱞᱟᱹᱭᱟᱫ ᱠᱚᱣᱟ ᱯᱩᱭᱥᱟᱹ ᱠᱚ ᱞᱟᱞᱚᱪᱨᱮ ᱦᱮᱡ ᱠᱟᱛᱮᱫ ᱡᱮ ᱵᱟᱝ ᱩᱱᱤᱭᱟᱜ ᱴᱷᱟᱶ ᱫᱚ ᱚᱱᱛᱮ ᱨᱮ ᱢᱮᱱᱟᱜᱼᱟ ᱚᱱᱛᱮ ᱨᱮ ᱛᱟᱦᱮᱱ ᱠᱟᱱᱟᱭ ᱮᱱᱠᱷᱟᱱ ᱚᱱᱠᱟ ᱜᱮ ᱚᱱᱛᱮ ᱠᱷᱚᱱ ᱠᱚ ᱧᱟᱢ ᱩᱰᱩᱠ ᱠᱮᱫᱮᱭᱟ ᱟᱨ ᱵᱟᱵᱟ ᱛᱤᱞᱠᱟᱹ ᱢᱟᱹᱡᱷᱤ ᱠᱮ ᱢᱤᱫᱴᱤᱡ ᱥᱟᱫᱚᱢᱟᱜ ᱪᱩᱯᱤᱨᱮ ᱛᱚᱞ ᱠᱟᱛᱮᱫ ᱜᱚᱴᱟ ᱴᱚᱞᱟ ᱴᱚᱞᱟ ᱠᱚ ᱟᱥᱮᱱ ᱠᱮᱫᱮᱭᱟ ᱚᱨ ᱠᱟᱛᱮᱫ ᱮᱱ ᱨᱮᱦᱚᱸ ᱠᱚ ᱧᱮᱞ ᱠᱮᱫᱮᱭᱟ ᱡᱮ ᱵᱟᱝ ᱵᱟᱵᱟ ᱛᱟᱹᱞᱤᱠᱟᱹ ᱢᱟᱹᱡᱷᱤ ᱫᱚ ᱵᱟᱭ ᱜᱚᱡ ᱞᱮᱱᱟ ᱮᱱᱠᱷᱟᱱ ᱢᱤᱫᱴᱤᱡ ᱪᱚᱠ ᱨᱮ ᱢᱤᱴᱤᱡ ᱵᱟᱲᱮ ᱫᱟᱨᱮ ᱛᱟᱦᱮᱸ ᱠᱟᱱᱟ ᱚᱱᱟ ᱵᱟᱲᱮ ᱫᱟᱨᱮ ᱨᱮᱜᱮ ᱠᱚ ᱯᱟᱹᱥᱤ ᱜᱚᱡ ᱟᱠᱟᱫᱮᱭᱟ ᱟᱨ ᱱᱤᱛᱳᱜ ᱦᱚᱸ ᱚᱱᱟ ᱪᱚᱠ ᱫᱚ ᱢᱮᱱᱟᱜᱼᱟ ᱟᱨ ᱱᱤᱛᱳᱜ ᱚᱱᱟ ᱪᱚᱠ ᱨᱮ ᱧᱩᱛᱩᱢ ᱫᱚ ᱠᱟᱱᱟ ᱛᱤᱞᱠᱟᱹ ᱪᱚᱠ